ᱫᱷᱮᱭᱟᱱ ᱢᱤᱫ ᱢᱚᱱᱮᱛᱮ ᱡᱟᱦᱟᱢ ᱫᱷᱮᱭᱟᱱᱟ ᱡᱟᱦᱟᱸ ᱛᱤᱱᱟᱹᱜ ᱢᱚᱱᱮ ᱢᱚᱱᱮᱢ ᱫᱷᱮᱭᱟᱱᱟ ᱚᱱᱟ ᱫᱚ ᱱᱟᱦᱟᱸᱜ ᱢᱤᱫ ᱥᱤᱫᱷᱟᱹ ᱜᱮᱢ ᱫᱩᱲᱩᱵᱽᱼᱟ ᱯᱟᱴ ᱜᱟᱸᱰᱚ ᱠᱟᱛᱮᱢ ᱫᱩᱲᱩᱵᱽ ᱠᱚᱜᱼᱟ ᱡᱟᱦᱟᱸ ᱫᱚᱥ ᱯᱚᱫᱽᱨᱚ ᱢᱤᱱᱤᱴ ᱠᱩᱲᱤᱭᱟᱹ ᱢᱤᱱᱤᱴ ᱜᱟᱱᱮᱢ ᱫᱷᱮᱭᱟᱱ ᱫᱟᱲᱮᱭᱟᱜᱼᱟ ᱢᱤᱫ ᱢᱚᱱᱮᱢ ᱫᱷᱮᱭᱟᱱ ᱠᱷᱟᱱ ᱥᱟᱢᱱᱟ ᱨᱮ ᱚᱠᱚᱭ ᱪᱚᱭ ᱦᱤᱡᱩᱜ ᱠᱟᱱᱟ ᱩᱱᱤᱢ ᱠᱚᱭᱚᱜ ᱠᱮᱫᱮᱭᱟ ᱥᱮ ᱥᱟᱭᱤᱰ ᱥᱮᱫ ᱠᱷᱚᱱ ᱡᱟᱦᱟᱸᱭ ᱜᱮ ᱱᱟᱦᱟᱸᱭ ᱦᱚᱦᱚᱭᱮᱫ ᱚᱱᱛᱮ ᱦᱚᱸ ᱞᱩᱛᱩᱨ ᱛᱟᱢ ᱪᱟᱞᱟᱣᱮᱱᱟ ᱫᱷᱮᱭᱟᱱ ᱨᱮᱱᱟᱜ ᱢᱚᱱ ᱩᱴᱯᱩᱴᱟᱹᱜᱼᱟ ᱫᱷᱮᱭᱟᱱ ᱫᱚ ᱢᱤᱫ ᱢᱚᱱᱮᱛᱮ ᱡᱟᱦᱟᱢ ᱫᱷᱮᱭᱟᱱᱟ ᱚᱱ ᱚᱱᱟᱜᱮ ᱱᱟᱦᱟᱸᱜ ᱫᱷᱮᱭᱟᱱ ᱫᱚ ᱫᱷᱮᱭᱟᱱ ᱠᱮᱜᱼᱟᱢ ᱢᱤᱫ ᱢᱚᱱᱮᱛᱮ ᱡᱟᱦᱟᱸ ᱫᱷᱮᱭᱟᱱᱟᱢ ᱯᱟᱴ ᱜᱟᱸᱰᱚ ᱠᱟᱛᱮᱫ ᱤᱧ ᱢᱚᱱᱮ ᱫᱚ ᱠᱩᱲᱤᱭᱟᱹ ᱢᱤᱱᱤᱴ ᱜᱟᱱᱮᱢ ᱫᱷᱮᱭᱟᱱᱟ ᱥᱟᱢᱱᱟ ᱚᱠᱟᱴᱟᱡ ᱢᱚᱱᱮ ᱠᱮᱜᱼᱟ ᱚᱱᱟᱴᱟᱜ ᱜᱮᱧ ᱫᱷᱮᱭᱟᱱ ᱠᱮᱜᱼᱟ ᱠᱤᱱᱛᱩ ᱡᱟᱦᱟᱸᱭ ᱚᱠᱟ ᱥᱮᱫ ᱠᱷᱚᱱ ᱪᱚᱝ ᱱᱟᱦᱟᱸᱜ ᱚᱠᱚᱭ ᱪᱚᱭ ᱦᱚᱦᱚ ᱠᱮᱫ ᱚᱱᱛᱮ ᱟᱸᱡᱚᱢ ᱠᱮᱜᱼᱟ ᱫᱷᱮᱭᱟᱱ ᱛᱟᱢ ᱨᱟᱹᱯᱩᱫ ᱧᱚᱜ ᱮᱱᱟ ᱟᱨ ᱦᱚᱸ ᱢᱤᱫ ᱦᱚᱲ ᱠᱩᱞᱦᱤ ᱠᱩᱞᱦᱤᱛᱮ ᱥᱮᱨᱮᱧ ᱮ ᱪᱟᱹᱞᱩ ᱠᱮᱜᱼᱟ ᱚᱱᱛᱮᱢᱟ ᱞᱩᱛᱩᱨᱢᱟ ᱪᱟᱞᱟᱣᱮᱱᱟ ᱢᱮᱫ ᱜᱮᱥᱮ ᱱᱚᱛᱮᱢ ᱠᱚᱭᱚᱜ ᱟᱠᱟᱫᱼᱟ ᱠᱤᱱᱛᱩ ᱞᱩᱛᱩ ᱨᱮ ᱟᱸᱡᱚᱢᱟ ᱫᱷᱮᱭᱟᱱ ᱨᱮ ᱚᱱᱟᱭ ᱨᱟᱹᱯᱩᱫᱮᱜᱼᱟ ᱡᱟᱦᱟᱸ ᱫᱚᱥ ᱫᱚᱥ ᱢᱤᱱᱤᱴ ᱵᱟᱝᱠᱷᱟᱱ ᱯᱚᱫᱨᱚ ᱢᱤᱱᱤᱴ ᱪᱮᱦᱨᱟᱢ ᱫᱷᱮᱭᱟᱱᱟ ᱟᱹᱰᱤ ᱡᱟᱹᱥᱛᱤ ᱫᱚ ᱵᱟᱢ ᱫᱷᱮᱭᱟᱱ ᱜᱚᱫ ᱫᱟᱲᱮᱭᱟᱜᱼᱟ ᱪᱤᱠᱟᱹᱛᱮ ᱟᱨ ᱞᱩᱛᱩᱨᱮᱢ ᱟᱸᱡᱚᱢ ᱠᱷᱟᱱ ᱢᱟᱱᱟᱦᱟᱸᱜ ᱫᱷᱮᱭᱟᱱ ᱢᱟᱱᱟᱦᱟᱸᱜ ᱨᱟᱹᱯᱩᱫᱚᱜ ᱠᱟᱱᱟ ᱟᱨ ᱵᱟᱝᱠᱷᱟᱱ ᱫᱚ ᱵᱟᱭ ᱜᱟᱱᱚᱜ ᱠᱟᱱᱟ ᱫᱚᱥ ᱯᱚᱫᱨᱚ ᱢᱤᱱᱤᱴ ᱫᱚ ᱪᱮᱦᱨᱟ ᱜᱮᱢ ᱫᱷᱮᱭᱟᱱ ᱫᱟᱲᱮᱭᱟᱜᱼᱟ ᱫᱷᱮᱭᱟᱱ ᱵᱷᱟᱜᱟᱣᱮᱱᱟᱢ ᱵᱟᱥ ᱟᱨ ᱵᱟᱠᱷᱟᱱ ᱞᱩᱛᱩᱨᱮᱢ ᱟᱸᱡᱚᱢ ᱜᱮᱭᱟ ᱫᱷᱮᱭᱟᱱ ᱠᱟᱛᱮᱫ ᱪᱮᱨᱦᱟᱢ ᱵᱩᱡᱷᱟᱹᱣᱟ

ᱞᱩᱛᱩᱨ ᱡᱟᱦᱟᱸᱭ ᱟᱸᱡᱚᱢᱟ ᱩᱱᱤ ᱫᱚᱭ ᱟᱸᱡᱚᱢ ᱜᱮᱭᱟ ᱩᱱᱤ ᱫᱚ ᱫᱷᱮᱭᱟᱱ ᱛᱟᱢᱮ ᱨᱟᱹᱯᱩᱫᱟ ᱫᱷᱮᱭᱟᱱ ᱛᱟᱢᱮ ᱨᱟᱹᱯᱩ ᱜᱮᱭᱟ ᱩᱱᱤ ᱫᱚ ᱞᱩᱛᱩᱨ ᱫᱚ ᱚᱠᱚᱭ ᱪᱚᱭ ᱦᱚᱦᱚᱣᱟᱢᱟ ᱟᱨ ᱚᱠᱚᱭ ᱪᱚ ᱪᱮᱫ ᱠᱚᱪᱚᱭ ᱪᱟᱹᱞᱩ ᱞᱮᱠᱷᱟᱱ ᱚᱱᱛᱮ ᱞᱩᱛᱩᱨ ᱪᱟᱞᱟᱜ ᱜᱮᱭᱟ